ᱟᱞᱮ ᱟᱹᱰᱤᱜᱟᱱ ᱜᱟᱹᱭ ᱰᱟᱝᱜᱽᱨᱟ ᱢᱤᱦᱩᱼᱢᱮᱨᱚᱢ ᱥᱤᱢᱼᱥᱩᱠᱨᱤᱞᱮ ᱟᱹᱥᱩᱞ ᱠᱚᱣᱟ ᱩᱱᱠᱩ ᱢᱚᱫᱽᱫᱷᱮᱨᱮ ᱜᱟᱹᱭᱫᱚ ᱦᱚᱯᱚᱱ ᱠᱚᱣᱟ ᱠᱚ ᱛᱳᱣᱟᱠᱚ ᱮᱢᱚᱜᱼᱟ ᱛᱳᱣᱟᱵᱚ ᱧᱩᱭᱟ ᱥᱤᱢ ᱵᱤᱞᱤᱭᱟᱠᱚ ᱵᱤᱞᱤ ᱵᱤᱞᱤᱵᱚ ᱡᱚᱢᱟ ᱟᱨ ᱪᱮᱫᱟᱜ ᱥᱮ ᱩᱱᱠᱩ ᱡᱮᱢᱚᱱ ᱟᱵᱚ ᱥᱚᱦᱚᱨᱟᱭ ᱨᱮ ᱜᱟᱹᱭᱵᱚ ᱡᱟᱜᱟᱣ ᱠᱚᱣᱟ ᱢᱮᱨᱚᱢ ᱟᱵᱚ ᱵᱷᱟᱸᱰᱟᱱᱨᱮ ᱵᱚ ᱫᱟᱬᱮ ᱠᱚᱣᱟ ᱥᱤᱢ ᱟᱵᱚ ᱵᱟᱦᱟ ᱯᱩᱡᱟᱹ ᱥᱮ ᱥᱚᱨᱦᱟᱭ ᱯᱩᱡᱟᱹᱨᱮ ᱚᱸᱰᱮ ᱵᱚᱸᱜᱟ ᱠᱚᱣᱟ

ᱟᱹᱰᱤᱜᱟᱱ ᱩᱱᱠᱚ ᱰᱟᱝᱜᱽᱨᱟ ᱰᱟᱝᱜᱽᱨᱟ ᱛᱮᱵᱚ ᱩᱱᱠᱚ ᱠᱷᱮᱛ ᱠᱷᱮᱛ ᱠᱷᱮᱛ ᱵᱟᱲᱜᱮᱵᱚ ᱪᱟᱥᱟ ᱚᱱᱟ ᱠᱷᱮᱛᱨᱮ ᱯᱷᱚᱥᱚᱞ ᱦᱩᱭᱩᱜᱼᱟ ᱚᱱᱟ ᱯᱷᱚᱥᱚᱞ ᱟᱵᱚᱵᱚ ᱡᱚᱢᱟ ᱥᱮ ᱢᱤᱫᱵᱟᱨ ᱴᱟᱠᱟ ᱨᱮᱱᱟᱜ ᱵᱚᱱ ᱟᱹᱠᱷᱨᱤᱧᱟ